ᱤᱧ ᱫᱚ ᱫᱤᱱᱟᱹᱢ ᱦᱤᱞᱳᱜ ᱥᱮᱛᱟᱜ ᱵᱮᱲᱟᱧ ᱫᱟᱹᱲᱟ ᱟᱨ ᱫᱟᱹᱲ ᱨᱮᱭᱟᱜ ᱚᱠᱛᱚ ᱫᱚ ᱥᱮᱛᱟᱜ ᱵᱮᱲᱟ ᱜᱮ ᱟᱭᱩᱵ ᱵᱮᱲᱟ ᱫᱚ ᱵᱟᱝ ᱫᱤᱱᱟᱹᱢ ᱦᱤᱞᱳᱜ ᱢᱤᱫ ᱴᱟᱲᱟᱝ ᱚᱠᱛᱚᱧ ᱮᱢᱟ ᱫᱟᱹᱧ ᱞᱟᱜᱤᱫ ᱫᱟᱹᱲ ᱞᱮᱠᱷᱟᱱ ᱢᱚᱱᱮ ᱡᱤᱣᱤ ᱠᱚ ᱟᱹᱰᱤ ᱵᱮᱥᱤᱧ ᱵᱩᱡᱷᱟᱹᱣᱟ ᱥᱮ ᱦᱚᱲᱢᱚ ᱠᱚᱦᱚᱸ ᱱᱟᱯᱟᱭ ᱛᱟᱦᱮᱱ ᱛᱤᱧᱟᱹ ᱫᱟᱹᱲ ᱞᱮᱠᱷᱟᱱᱤᱧ ᱫᱤᱱᱟᱹᱢ ᱨᱮᱭᱟᱜ ᱠᱟᱹᱢᱤ ᱠᱚ ᱟᱹᱰᱤ ᱯᱷᱩᱨᱛᱤ ᱢᱚᱱᱮ ᱛᱮ ᱥᱮ ᱟᱹᱰᱤ ᱠᱷᱩᱥᱤᱛᱤᱧ ᱠᱟᱹᱢᱤ ᱫᱟᱲᱮᱭᱟᱜᱼᱟ ᱱᱚᱶᱟ ᱫᱟᱹᱲ ᱜᱮ ᱢᱚᱱᱮ ᱵᱷᱤᱛᱤᱨ ᱠᱷᱚᱱ ᱤᱧᱮ ᱩᱫᱜᱟᱹᱣᱤᱧᱟᱹ